ᱢᱟᱲᱟᱝ ᱫᱚ ᱛᱟᱦᱮᱱ ᱮᱱᱮᱡ ᱥᱮᱨᱮᱧ ᱫᱚ ᱟᱹᱰᱤ ᱪᱮᱦᱨᱟ ᱮᱱᱮᱡ ᱛᱟᱦᱮᱸ ᱞᱮᱱᱟ ᱠᱚᱲᱟ ᱠᱩᱲᱤ ᱠᱚ ᱛᱤᱨᱮ ᱥᱟᱯᱟᱵ ᱠᱟᱛᱮ ᱠᱚ ᱮᱱᱮᱡᱟ ᱛᱟᱦᱮᱱ ᱟᱹᱰᱤ ᱱᱟᱯᱟᱭ ᱵᱚᱭᱦᱟ ᱢᱤᱥᱤ ᱮᱨᱟ ᱠᱚᱦᱚᱸ ᱠᱚ ᱮᱱᱮᱡ ᱫᱟᱲᱮᱭᱟᱜᱼᱟ ᱜᱚᱜᱚ ᱜᱚᱜᱚ ᱟᱭᱳ ᱛᱮᱠᱚ ᱠᱚ ᱠᱚ ᱮᱱᱮᱡ ᱫᱟᱲᱮᱭᱟᱜᱼᱟ ᱟᱨ ᱟᱹᱰᱤ ᱪᱮᱨᱦᱟ ᱮᱱᱮᱡ ᱛᱟᱦᱮᱱᱟ ᱟᱨ ᱱᱮᱛᱟᱨ ᱫᱚ ᱰᱤᱡᱮ ᱵᱟᱡᱟ ᱦᱟᱛᱮᱠᱚ ᱮᱱᱮᱡ ᱠᱟᱱᱟ ᱠᱚ ᱟᱭᱳ ᱦᱚᱲ ᱠᱚ ᱡᱮᱢᱚᱱ ᱵᱟᱠᱚ ᱫᱟᱲᱮᱭᱟᱜᱼᱟ ᱮᱱᱮᱡ ᱠᱚᱜᱮ ᱱᱮᱛᱟᱨ ᱫᱚ ᱮᱴᱟᱜ ᱞᱮᱠᱟᱱᱟᱜ ᱱᱟᱜᱽᱯᱩᱨᱤ ᱠᱚᱠᱚ ᱮᱱᱮᱡ ᱠᱟᱱᱟ ᱮᱱᱛᱮ ᱵᱮᱥ ᱟᱵᱚᱣᱟᱜ ᱵᱚᱫᱚᱞᱚᱜ ᱠᱟᱱᱟ ᱤᱱᱠᱟᱹ ᱮᱱᱮᱡ ᱢᱟᱲᱟᱝ ᱫᱚ ᱛᱟᱦᱮᱱ ᱟᱻ ᱤᱭᱟᱹ ᱥᱟᱱᱛᱟᱲ ᱥᱚᱢᱟᱡᱽ ᱨᱮᱭᱟᱜ ᱜᱮ ᱠᱚ ᱮᱱᱮᱡᱼᱟ ᱛᱟᱦᱮᱱ ᱱᱤᱛᱳᱜ ᱫᱚ ᱟᱭᱢᱟ ᱨᱚᱠᱚᱢ ᱮᱴᱟᱜ ᱞᱮᱠᱟᱱᱟᱜ ᱠᱚ ᱠᱚ ᱮᱱᱮᱡ ᱠᱟᱱᱟ ᱪᱷᱟᱹᱛᱤᱠ ᱠᱚᱣᱟᱜ ᱱᱟᱜᱽᱯᱩᱨᱤ ᱮᱱᱮᱡ ᱠᱚᱠᱚ ᱮᱱᱮᱡ ᱠᱟᱱᱟ ᱠᱚ ᱚᱱᱟ ᱫᱚ ᱚᱱᱟ ᱫᱚ ᱵᱟᱭ ᱵᱚᱫᱚᱞᱚᱜ ᱫᱚᱨᱠᱟᱨ ᱢᱟᱲᱟᱝᱼᱟ ᱮᱱᱮᱡ ᱜᱮ ᱟᱹᱰᱤ ᱱᱟᱯᱟᱭ ᱮᱱᱮᱡ ᱛᱟᱦᱮᱸ ᱞᱮᱱᱟ ᱟᱨ ᱱᱤᱛᱳᱜ ᱢᱟ ᱱᱤᱛᱳᱜ ᱪᱮᱫ ᱞᱮᱠᱟ ᱱᱚᱣᱟ ᱫᱩᱱᱭᱟᱹ ᱵᱚᱫᱚᱞᱚᱜ ᱠᱟᱱᱟ ᱤᱱᱠᱟᱹ ᱥᱮᱨᱮᱧ ᱦᱚᱸ ᱜᱮ ᱵᱚᱫᱚᱞ ᱤᱫᱤᱜ ᱠᱟᱱᱟ ᱚᱱᱠᱟ ᱫᱚ ᱵᱟᱭ ᱦᱩᱱᱟ ᱚᱱᱟ ᱠᱚ ᱵᱟᱭ ᱦᱩᱱᱟ ᱪᱟᱦᱤᱭᱮᱛᱷᱟ ᱚᱱᱟ ᱥᱮᱨᱮᱧ ᱮᱱᱮᱡ ᱥᱮᱨᱮᱧ ᱠᱚ ᱢᱟᱲᱟᱝ ᱟᱜ ᱥᱮᱨᱮᱧ ᱫᱚ ᱤᱱᱟᱹᱜ ᱪᱮᱨᱦᱟ ᱛᱟᱦᱮᱸ ᱞᱮᱱᱟ ᱟᱨ ᱤᱱᱟᱹ ᱪᱮᱦᱨᱟ ᱠᱚ ᱮᱱᱮᱡᱟ ᱛᱟᱦᱮᱸ ᱱᱤᱛᱳᱜ ᱫᱚ ᱰᱤᱡᱮ ᱵᱟᱪᱷᱟ ᱠᱟᱛᱮ ᱠᱚ ᱮᱱᱮᱡ ᱠᱟᱱᱟ ᱚᱱᱟ ᱫᱚ ᱵᱟᱭ ᱦᱚᱸ ᱵᱟᱭ ᱵᱟᱭ ᱮᱱᱮᱡ ᱫᱚᱨᱠᱟᱨ ᱛᱟᱦᱮᱸ ᱞᱮᱱᱟ ᱱᱮᱛᱟᱨ ᱫᱚ ᱜᱚᱜᱚ ᱟᱭᱳ ᱛᱮᱠᱚ ᱦᱚᱸᱜᱮ ᱮᱱᱮᱡ ᱦᱚᱸ ᱵᱟᱠᱚ ᱫᱟᱲᱮᱭᱟᱜᱼᱟ ᱟᱨ ᱱᱤᱛᱚᱜ ᱢᱟ ᱮᱴᱟᱜ ᱞᱮᱠᱟ ᱠᱚ ᱮᱱᱮᱡᱼᱟ ᱫᱟᱹᱲ ᱫᱷᱟᱨᱟᱛᱮ ᱠᱚ ᱮᱱᱮᱡᱟ ᱚᱱᱮ ᱚᱱᱠᱟ ᱵᱚᱫᱚᱞ ᱵᱟᱭ ᱫᱚᱨᱠᱟᱨᱚᱜ ᱠᱟᱱᱟ ᱢᱟᱲᱟᱝ ᱟᱜ ᱮᱱᱮᱡ ᱜᱮ ᱮᱱᱮᱡ ᱠᱟᱱᱟ ᱟᱨ ᱱᱤᱛᱳᱜ ᱮᱱᱮᱡ ᱫᱚ ᱮᱱᱮᱡ ᱞᱮᱠᱟ ᱦᱚᱸ ᱵᱟᱭ ᱨᱟᱹᱥᱠᱟᱹ ᱫᱚ ᱵᱟᱭ ᱵᱩᱡᱷᱟᱹᱜ ᱠᱟᱱᱟ ᱢᱟᱲᱟᱝ ᱮᱱᱮᱡ ᱫᱚ ᱟᱹᱰᱤ ᱪᱮᱦᱨᱟ ᱜᱮ ᱮᱱᱮᱡ ᱦᱩᱭᱩᱜᱼᱟ